ᱤᱧ ᱨᱮ ᱥᱚᱨᱮᱥ ᱤᱯᱤᱞ ᱫᱚᱠᱚ ᱦᱩᱭᱩᱜ ᱠᱟᱱᱟ ᱵᱩᱰᱷᱤ ᱯᱟᱨᱠᱚᱢ ᱩᱱᱠᱩ ᱵᱩᱰᱷᱦᱤ ᱯᱟᱨᱠᱚᱢ ᱫᱚ ᱡᱟᱦᱟᱸ ᱥᱮᱫ ᱮᱢ ᱥᱮᱱᱚᱜᱼᱟ ᱧᱤᱫᱟᱹ ᱧᱩᱛᱟᱹ ᱥᱚᱯᱛᱚᱨᱥᱤ ᱢᱚᱱᱰᱚᱞ ᱢᱮᱱᱫᱚ ᱫᱤᱠᱮᱢ ᱩᱨᱩᱢ ᱫᱟᱲᱮᱭᱟᱜᱼᱟ ᱚᱠᱟ ᱫᱤᱠ ᱨᱮᱱᱟᱜ ᱠᱟᱱᱟ ᱢᱮᱱᱫᱚ ᱥᱮᱦᱮᱫ ᱮᱢ ᱴᱷᱤᱠᱟᱹ ᱫᱟᱲᱮᱭᱟᱜᱼᱟ ᱚᱱᱟ ᱥᱮᱦᱮᱫ ᱩᱨᱩᱢ ᱞᱟᱜᱟᱱ ᱜᱮ ᱩᱱᱠᱩ ᱫᱚ ᱤᱧ ᱟᱹᱰᱤ ᱟᱸᱴᱤᱧ ᱠᱩᱥᱤᱣᱟ ᱠᱚᱣᱟ ᱡᱟᱦᱟᱸ ᱛᱮᱢ ᱥᱮᱱᱚᱜᱼᱟ ᱵᱩᱰᱷᱤ ᱯᱟᱨᱠᱚᱢ ᱫᱚ ᱢᱤᱫ ᱢᱤᱫ ᱴᱷᱮᱱ ᱜᱮ ᱮᱭᱟᱭ ᱜᱚᱴᱮᱡ ᱠᱚ ᱛᱟᱦᱱᱟ ᱩᱱᱠᱩ ᱵᱩᱰᱷᱤ ᱯᱟᱨᱠᱚᱢ ᱧᱩᱛᱩᱢ ᱜᱮ ᱥᱮ ᱱᱤᱛᱚᱜ ᱟᱜ ᱧᱩᱛᱩᱢᱟ ᱵᱟᱝ ᱠᱟᱱᱟ ᱵᱩᱰᱷᱤ ᱯᱟᱨᱠᱚᱢ ᱫᱚ ᱥᱮᱫᱟᱭ ᱠᱷᱚᱱᱟᱜ ᱜᱮ ᱢᱮᱱ ᱫᱚ ᱯᱤᱞᱪᱩ ᱦᱟᱲᱟᱢ ᱯᱤᱞᱪᱩ ᱵᱩᱲᱦᱤ ᱛᱟᱹᱠᱤᱱ ᱡᱟᱦᱟᱸ ᱞᱮᱠᱟ ᱢᱤᱫ ᱧᱩᱛᱩᱢ ᱜᱮ ᱯᱤᱞᱪᱩ ᱢᱮᱱᱫᱚ ᱯᱤᱞ ᱠᱚᱣᱟ ᱡᱟᱦᱟᱸᱭ ᱩᱱᱤ ᱜᱮ ᱱᱟᱦᱟᱜ ᱯᱤᱞᱪᱩ ᱩᱱᱠᱤᱱ ᱜᱮ ᱵᱟᱱᱟᱨ ᱠᱚᱲᱟ ᱦᱚᱸ ᱯᱤᱞᱪᱩ ᱠᱩᱲᱤ ᱦᱚᱸ ᱯᱤᱞᱪᱩ ᱵᱟᱱᱟ ᱦᱚᱲᱟᱜ ᱧᱩᱛᱩᱢ ᱛᱟᱦᱮᱸ ᱠᱟᱱᱟ ᱯᱤᱞᱪᱩ ᱚᱱᱟ ᱠᱷᱚᱱᱟᱜ ᱜᱮ ᱟᱹᱠᱤᱱᱟᱜ ᱧᱩᱛᱩᱢ ᱠᱷᱚᱱᱟᱜ ᱜᱮ ᱟᱹᱠᱤᱱᱟᱜ ᱦᱮᱡ ᱠᱟᱱᱟ ᱵᱩᱰᱷᱤ ᱯᱟᱨᱠᱚᱢ ᱚᱱᱟ ᱵᱩᱰᱷᱤ ᱯᱟᱨᱠᱚᱢ ᱤᱫᱤ ᱠᱟᱛᱮᱫ ᱜᱮ ᱱᱩᱠᱩ ᱮᱭᱟᱭ ᱜᱚᱴᱟᱝ ᱦᱚᱲ ᱦᱚᱸ ᱮᱭᱟᱭ ᱜᱚᱴᱟᱝ ᱯᱩᱭᱞᱩᱛᱮ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱮᱭᱟᱭ ᱠᱚᱲᱟ ᱮᱭᱟᱭ ᱠᱩᱲᱤ ᱠᱚ ᱛᱟᱦᱮᱸ ᱠᱟᱱᱟ ᱩᱱᱠᱩ ᱮᱭᱟᱭ ᱠᱚᱲᱟ ᱜᱮ ᱡᱟᱦᱟᱸ ᱛᱤᱱ ᱡᱚᱦᱚᱜ ᱟᱠᱚ ᱮᱭᱟᱭ ᱠᱚᱲᱟᱜ ᱟᱹᱠᱤᱱ ᱟᱹᱠᱤᱱ ᱱᱚᱣᱟ ᱫᱷᱟᱹᱨᱛᱤ ᱠᱷᱚᱱ ᱠᱤᱱ ᱫᱟᱱᱟᱝ ᱮᱱᱟ ᱟᱨ ᱠᱤᱱ ᱵᱚᱸᱜᱟ ᱵᱳᱨᱳᱭᱮᱱᱟ ᱵᱚᱸᱜᱟ ᱫᱤᱥᱚᱢ ᱛᱮᱠᱤᱱ ᱪᱟᱞᱟᱣᱮᱱᱟ ᱚᱱᱟ ᱵᱚᱸᱜᱟ ᱫᱤᱥᱚᱢ ᱠᱷᱚᱱᱟᱜ ᱜᱮ ᱩᱱᱠᱤᱱ ᱥᱮᱨᱢᱟ ᱫᱤᱥᱚᱢ ᱨᱮ ᱛᱟᱹᱠᱤᱱ ᱟᱹᱠᱤᱱᱟᱜ ᱟᱲᱟᱝ ᱟᱸᱡᱚᱢ ᱞᱮᱱᱟ ᱚᱱᱟ ᱟᱲᱟᱝ ᱠᱷᱚᱱᱟᱜ ᱜᱮ ᱟᱹᱠᱤᱱ ᱟᱹᱠᱤᱱᱟᱜ ᱟᱲᱟᱝ ᱠᱷᱚᱱ ᱜᱮ ᱵᱟᱰᱟᱭᱮᱱᱟ ᱵᱟᱝᱢᱟ ᱢᱟᱛᱚᱠᱚᱢᱰᱤ ᱦᱚᱸ ᱟᱞᱚᱯᱮ ᱤᱫᱤᱧᱟ ᱢᱟᱛᱚᱠᱚᱢ ᱨᱟᱥᱟ ᱡᱚᱨᱚ ᱟᱹᱧᱟᱹ ᱟᱨ ᱥᱟᱨᱡᱚᱢᱰᱤ ᱦᱚᱸ ᱟᱞᱚᱯᱮ ᱤᱫᱤᱧᱟ ᱥᱟᱨᱡᱚᱢ ᱵᱟᱦᱟ ᱚᱴᱟᱝ ᱟᱹᱞᱤᱧᱟ ᱚᱱᱟ ᱞᱟᱜᱟᱱᱛᱮ ᱟᱹᱠᱤᱱ ᱥᱟᱨᱡᱚᱢᱰᱤ ᱟᱨ ᱢᱟᱛᱚᱠᱚᱢᱰᱤ ᱵᱟᱝ ᱤᱫᱤ ᱠᱟᱛᱮᱫ ᱥᱮᱨᱢᱟ ᱯᱩᱨᱤ ᱛᱮᱠᱚ ᱜᱚᱜ ᱤᱫᱤ ᱠᱮᱫ ᱠᱤᱱᱟ ᱯᱩᱱᱤᱭᱟᱹ ᱯᱩᱱ ᱦᱚᱲ ᱯᱩᱱᱤᱭᱟᱹ ᱠᱚᱴᱷᱮ ᱥᱟᱵ ᱠᱮᱜ ᱟᱠᱚ ᱟᱨ ᱯᱩᱱ ᱦᱚᱲ ᱯᱩᱱᱤᱭᱟᱹ ᱠᱚᱴᱷᱮ ᱥᱟᱵ ᱠᱮᱜᱼᱟ ᱟᱨ ᱟᱨ ᱢᱤᱫᱴᱟᱝ ᱫᱚ ᱛᱟᱠᱚ ᱦᱟᱴᱟᱜ ᱮ ᱦᱮᱨᱢᱮᱫ ᱠᱮᱜᱼᱟ ᱟᱨ ᱢᱤᱫᱴᱟᱝ ᱫᱚ ᱟᱨ ᱢᱤᱫᱴᱟᱝ ᱫᱚ ᱛᱟᱠᱚ ᱵᱚᱲ ᱥᱮᱸᱜᱮᱞᱮ ᱥᱟᱵ ᱠᱮᱜᱼᱟ ᱱᱚᱜᱼᱚᱸᱭ ᱱᱚᱝᱠᱟ ᱮᱭᱟᱭ ᱜᱚᱴᱟᱝ ᱤᱯᱤᱞ ᱠᱚ ᱛᱟᱦᱮᱱᱟ ᱡᱟᱦᱟᱸ ᱛᱤᱱ ᱡᱚᱦᱚᱜ ᱡᱟᱦᱟᱸ ᱥᱮᱫ ᱮᱢ ᱪᱟᱞᱟᱜᱼᱟ ᱩᱱᱠᱩ ᱤᱯᱤᱞ ᱮᱸᱜᱮᱞ ᱵᱟᱰᱟᱭ ᱞᱮᱠᱚ ᱠᱷᱟᱱᱮᱢ ᱮᱭᱟᱭ ᱜᱚᱴᱮᱡ ᱤᱯᱤᱞᱮᱢ ᱵᱟᱰᱟᱭ ᱞᱮᱠᱚ ᱠᱷᱟᱱ ᱟᱢᱟᱜ ᱫᱤᱠ ᱮᱢ ᱴᱷᱤᱠᱟᱹ ᱫᱟᱲᱮᱭᱟᱜᱼᱟ ᱜᱟᱹᱰᱤ ᱢᱚᱴᱚᱨ ᱠᱷᱚᱱ ᱟᱬᱜᱚ ᱠᱟᱛᱮᱫ ᱥᱮᱨᱢᱟ ᱥᱮᱫ ᱮᱢ ᱠᱚᱭᱚᱜ ᱞᱮᱠᱷᱟᱡ ᱡᱟᱦᱟᱸ ᱥᱮᱫ ᱨᱮ ᱵᱩᱰᱷᱤ ᱯᱟᱨᱠᱚᱢ ᱢᱮᱢ ᱧᱮᱞ ᱠᱚᱣᱟ ᱚᱱᱟ ᱫᱚ ᱠᱚᱧᱮ ᱥᱮᱫ ᱠᱟᱱᱟ ᱢᱮᱱᱛᱮᱫ ᱩᱨᱩᱢ ᱫᱟᱲᱮᱭᱟᱜᱼᱟ ᱠᱚᱧᱮ ᱥᱮᱫ ᱯᱟᱥᱴᱟ ᱨᱮ ᱡᱩᱫᱤ ᱠᱚᱧᱮ ᱛᱤ ᱫᱚᱦᱚ ᱠᱟᱛᱮᱫ ᱥᱟᱢᱟᱝ ᱥᱮᱫ ᱫᱚ ᱥᱟᱢᱟᱝ ᱥᱮᱫ ᱴᱷᱤᱠᱟᱹ ᱫᱟᱲᱮᱭᱟᱜᱼᱟ ᱡᱮ ᱚᱱᱟ ᱫᱚ ᱥᱟᱢᱟᱝ ᱥᱮᱫ ᱠᱟᱱᱟ ᱱᱚᱛᱮ ᱵᱮᱲᱟᱭ ᱨᱟᱠᱟᱵᱟ ᱟᱨ ᱮᱢᱟᱱ ᱛᱮᱭᱟᱜ ᱮᱢ ᱴᱷᱤᱠᱟᱹ ᱩᱨᱩᱢ ᱫᱟᱲᱮᱭᱟᱜᱼᱟ ᱟᱫᱚᱜ ᱨᱮᱱᱟᱜ ᱫᱤᱥᱚᱢ ᱩᱨᱩᱢ ᱞᱟᱜᱟᱱ ᱵᱟᱝ ᱟᱫ ᱞᱟᱜᱟᱼᱟ ᱚᱠᱟ ᱥᱮᱫ ᱠᱷᱚᱱ ᱵᱮᱲᱟᱭ ᱨᱟᱠᱟᱵ ᱠᱟᱱᱟ ᱚᱱᱟᱢ ᱩᱨᱩᱢ ᱫᱟᱲᱮᱭᱟᱜᱼᱟ ᱚᱱᱟ ᱞᱟᱜᱟᱱᱛᱮ ᱤᱧ ᱫᱚ ᱥᱚᱨᱮᱥ ᱤᱯᱤᱞ ᱜᱮᱛᱤᱧ ᱵᱩᱰᱷᱤ ᱯᱟᱨᱠᱚᱢ ᱠᱟᱱᱟ ᱠᱚ